ᱤᱧᱟᱹᱜ ᱴᱚᱴᱷᱟ ᱥᱮ ᱟᱵᱚᱣᱟᱜ ᱥᱟᱱᱛᱟᱲ ᱥᱮᱨᱣᱟ ᱨᱮ ᱧᱮᱞ ᱟᱠᱟᱱᱟ ᱥᱮᱵᱚᱱ ᱧᱮᱞ ᱟᱹᱜᱩ ᱟᱠᱟᱫᱟ ᱦᱟᱯᱲᱟᱢ ᱠᱚᱴᱷᱮᱱ ᱠᱷᱚᱱ ᱟᱵᱚᱣᱟᱜ ᱢᱩᱲᱩᱫ ᱫᱷᱚᱨᱚᱢ ᱴᱷᱟᱶ ᱠᱚᱫᱚ ᱯᱩᱱᱭᱟ ᱦᱮᱱᱟᱜ ᱛᱟᱵᱚᱱᱟ ᱱᱚᱣᱟ ᱯᱚᱱᱭᱟ ᱵᱚᱸᱜᱟ ᱵᱩᱨᱩ ᱴᱷᱟᱶ ᱠᱚᱫᱚ ᱮᱛᱚᱦᱚᱵ ᱞᱮᱠᱷᱟᱱ ᱟᱵᱚᱣᱟᱜ ᱢᱩᱲᱩᱫ ᱵᱚᱸᱜᱟ ᱵᱩᱨᱩ ᱫᱚ ᱵᱟᱦᱟ ᱵᱚᱸᱜᱟ ᱚᱱᱟ ᱯᱚᱨᱮ ᱫᱚ ᱮᱨᱚᱜ ᱵᱚᱸᱜᱟ ᱚᱱᱟ ᱛᱟᱭᱱᱚᱢ ᱫᱚ ᱚᱱᱟ ᱛᱟᱭᱱᱚᱢ ᱫᱚ ᱥᱚᱦᱚᱨᱟᱭ ᱵᱚᱸᱜᱟᱨᱮ ᱜᱚᱰ ᱵᱚᱸᱜᱟ ᱚᱱᱟ ᱛᱟᱭᱱᱚᱢ ᱫᱚ ᱢᱟᱜᱷᱤ ᱵᱚᱸᱜᱟ ᱥᱮ ᱢᱟᱜᱽ ᱵᱚᱸᱜᱟ ᱨᱮ ᱢᱟᱜᱷᱤ ᱵᱚᱸᱜᱟ ᱟᱫᱚ ᱥᱮᱨᱣᱟ ᱨᱮ ᱱᱚᱜᱼᱚ ᱱᱟ ᱯᱚᱱᱭᱟ ᱵᱚᱸᱜᱟᱜᱮ ᱟᱵᱚᱣᱟᱜ ᱥᱟᱱᱛᱟᱲ ᱫᱷᱚᱨᱚᱢ

ᱥᱟᱱᱟᱢ ᱴᱷᱮᱡ ᱜᱮᱵᱚᱱ ᱢᱟᱱᱟᱣ ᱯᱟᱞᱟᱣ ᱟᱹᱜᱩ ᱟᱠᱟᱫᱟ ᱟᱨ ᱱᱚᱝᱠᱟ ᱠᱟᱛᱮᱫ ᱜᱮ ᱱᱤᱛᱦᱚᱸ ᱱᱚᱣᱟ ᱢᱩᱲᱩᱫ ᱵᱚᱸᱜᱟ ᱵᱩᱨᱩᱜᱮ ᱪᱟᱞᱟᱜ ᱠᱟᱱ ᱛᱟᱵᱚᱱᱟ ᱟᱨ ᱱᱚᱣᱟ ᱞᱮᱠᱟᱛᱮᱜᱮ ᱟᱵᱚᱦᱚᱸ ᱚᱱᱟ ᱯᱚᱱᱭᱟ ᱴᱷᱟᱶ ᱨᱮᱱᱟᱜ ᱵᱚᱸᱜᱟ ᱵᱩᱨᱩ ᱡᱟᱦᱟᱸᱠᱚᱧ ᱞᱟᱹᱭ ᱠᱮᱫ ᱛᱟᱵᱚᱱᱟ ᱚᱱᱟ ᱞᱮᱠᱟᱛᱮᱜᱮ ᱟᱵᱚ ᱚᱱᱩᱥᱚᱨᱚᱱᱮᱫᱟ ᱵᱚᱱ ᱥᱮᱵᱚᱱ ᱱᱮᱦᱚᱨᱚᱜ ᱠᱟᱱᱟ ᱡᱮᱢᱚᱱ ᱟᱵᱚ ᱟᱛᱩ ᱜᱟᱣᱞᱟᱨᱮ ᱟᱛᱩ ᱥᱳᱞᱳ ᱟᱱᱟᱨᱮ ᱥᱮ ᱟᱛᱩᱨᱮ ᱡᱟᱦᱟᱱᱟᱜ ᱨᱳᱜᱽ ᱟᱡᱟᱨ ᱡᱟᱦᱟᱥᱮᱜ ᱠᱷᱚᱱ ᱦᱮᱡ ᱞᱮᱱᱠᱷᱟᱱ ᱟᱵᱚᱵᱚᱱ ᱨᱩᱣᱟᱹ ᱨᱚᱫᱤ ᱞᱮᱱᱠᱷᱟᱱ ᱟᱵᱚ ᱱᱮᱦᱚᱨᱚᱜ ᱟᱵᱚᱱ ᱢᱟᱺᱡᱷᱤ ᱛᱷᱟᱱᱨᱮ ᱟᱨᱵᱟᱝᱠᱷᱟᱱ ᱡᱟᱦᱮᱨᱼᱛᱷᱟᱱ ᱨᱮ ᱱᱚᱜ ᱱᱚᱣᱟ ᱴᱷᱮᱱ ᱟᱵᱚ ᱡᱚᱛᱚ ᱢᱟᱺᱡᱷᱤ ᱢᱟᱯᱟᱡᱤ ᱠᱚ ᱢᱚᱬᱮ ᱛᱩᱨᱩᱭ ᱠᱚ ᱱᱟᱹᱱᱤ ᱥᱟᱹᱱᱤ ᱠᱚ ᱦᱚᱦᱚ ᱡᱟᱣᱨᱟ ᱠᱟᱛᱮᱫ ᱢᱟᱺᱡᱷᱤ ᱛᱷᱟᱱᱨᱮ ᱫᱩᱲᱩᱵ ᱠᱟᱛᱮᱫ ᱜᱚᱞᱯᱚ ᱜᱚᱴᱟ ᱠᱟᱛᱮᱫ ᱟᱵᱚ ᱡᱟᱦᱮᱨ ᱨᱮ ᱟᱨᱵᱟᱝᱠᱷᱟᱱ ᱢᱟᱺᱡᱷᱤ ᱛᱷᱟᱱ ᱨᱮᱵᱚᱱ ᱜᱚᱰᱚᱜᱼᱟ ᱱᱮᱦᱚᱨᱚᱜ ᱟᱵᱚᱱ ᱩᱱᱠᱩ ᱵᱚᱸᱜᱟ ᱵᱩᱨᱩ ᱡᱟᱛᱮ ᱟᱵᱚ ᱠᱚ ᱱᱮᱦᱚᱨ ᱠᱚ ᱟᱛᱟᱝ ᱛᱟᱵᱚᱱ ᱢᱟ ᱟᱨ ᱱᱚᱣᱟ ᱫᱩᱠ ᱠᱷᱚᱱᱟᱜ ᱟᱵᱚᱠᱚ ᱫᱩᱜ ᱠᱟᱵᱚᱱ ᱢᱟ ᱫᱩᱠ ᱟᱡᱟᱨ ᱠᱷᱚᱱᱟᱜ ᱱᱟᱯᱟᱭ ᱠᱟᱵᱚᱱ ᱢᱟᱠᱚ ᱱᱚᱜᱼᱚ ᱱᱚᱝᱠᱟᱜᱮ ᱚᱱᱟ ᱟᱠᱷᱲᱟ ᱠᱚᱨᱮᱫᱚᱵᱚᱱ ᱜᱚᱰᱚᱜᱼᱟ ᱟᱨ ᱟᱵᱚᱣᱟᱜ ᱱᱚᱣᱟ ᱯᱚᱱᱭᱟ ᱵᱚᱸᱜᱟ ᱵᱩᱨᱩ ᱡᱟᱦᱟᱧ ᱞᱟᱹᱭᱮᱫ ᱛᱟᱵᱚᱱᱟ ᱱᱚᱣᱟ ᱫᱚ ᱵᱟᱦᱟ ᱵᱚᱸᱜᱟ ᱫᱚ ᱡᱚᱠᱷᱚᱱ ᱱᱟᱣᱟ ᱫᱷᱟᱹᱨᱛᱤ ᱨᱮᱱᱟᱜ ᱱᱚᱣᱟ ᱵᱤᱨ ᱫᱟᱨᱮ ᱱᱟᱹᱲᱤᱨᱮ ᱱᱟᱣᱟ ᱡᱚ ᱵᱤᱞᱤ ᱥᱮ ᱵᱟᱦᱟ ᱦᱤᱡᱩᱜᱼᱟ ᱵᱟᱦᱟᱵᱚᱱ ᱵᱚᱸᱜᱟᱭ ᱞᱮᱠᱷᱟᱱ ᱟᱵᱚ ᱡᱟᱛᱮ ᱱᱚᱣᱟᱞᱮ ᱡᱚᱢ ᱫᱟᱲᱮᱭᱟᱜ ᱢᱟ ᱱᱚᱣᱟ ᱡᱚᱢ ᱠᱟᱛᱮᱫ ᱟᱞᱮᱭᱟᱜ ᱞᱟᱡ ᱦᱟᱹᱥᱩ ᱵᱚᱦᱚᱜ ᱦᱟᱹᱥᱩ ᱡᱟᱦᱟᱱ ᱦᱟᱹᱥᱩᱜᱮ ᱟᱞᱚ ᱦᱩᱭ ᱟᱞᱮᱢᱟ ᱚᱱᱟᱛᱮ ᱟᱵᱚ ᱢᱟᱨᱟᱝ ᱵᱩᱨᱩ ᱡᱟᱦᱮᱨ ᱟᱭᱳ ᱴᱷᱮᱱ ᱵᱚᱱ ᱱᱮᱦᱚᱨᱚᱜᱼᱟ ᱚᱱᱟ ᱞᱮᱠᱟᱛᱮ ᱵᱟᱦᱟ ᱵᱚᱸᱜᱟ ᱨᱮᱫᱚ ᱦᱟᱸᱜ ᱵᱚᱱ ᱵᱟᱦᱟᱜ ᱠᱟᱱᱟ ᱱᱚᱣᱟ ᱛᱟᱭᱱᱚᱢ ᱫᱚ ᱦᱩᱭᱩᱜ ᱠᱟᱱᱟ ᱮᱨᱚᱜ ᱵᱚᱸᱜᱟ ᱦᱤᱡᱩᱜᱼᱟ ᱡᱟᱦᱟᱫᱚ ᱱᱟᱣᱟ ᱟᱵᱟᱫᱽ ᱠᱚᱵᱚᱱ ᱮᱨ ᱚᱢᱚᱱ ᱦᱚᱪᱚᱭᱟ ᱟᱯᱷᱚᱨ ᱜᱟᱰᱤ ᱠᱚᱨᱮ ᱦᱟᱸᱜ ᱵᱚᱱ ᱮᱨ ᱫᱚ ᱟᱫᱚ ᱚᱱᱟᱦᱚᱸ ᱩᱱ ᱚᱠᱛᱚᱨᱮ ᱱᱚᱣᱟ ᱢᱟ ᱜᱚᱸᱥᱟᱭ ᱢᱮᱱ ᱠᱟᱛᱮᱫ ᱱᱚᱜᱼᱚᱭ ᱱᱚᱣᱟ ᱮᱨᱚᱜ ᱵᱚᱸᱜᱟ ᱴᱷᱮᱱ ᱦᱟᱸᱜ ᱵᱚᱱ ᱜᱚᱰᱚᱜ ᱠᱟᱱᱟ ᱥᱮᱵᱚᱱ ᱱᱮᱦᱚᱨᱟᱜ ᱠᱟᱱᱟ ᱥᱮᱵᱚᱱ ᱵᱚᱸᱜᱟᱜ ᱠᱟᱱᱟ ᱚᱸᱰᱮ ᱦᱚᱸᱜ ᱵᱚᱱ ᱢᱮᱱᱟᱜ ᱠᱟᱱᱟ ᱢᱟ ᱜᱚᱸᱥᱟᱭ ᱱᱚᱜᱼᱚ ᱱᱟ ᱵᱟᱸᱫᱤ ᱦᱩᱲᱩ ᱢᱤᱫ ᱥᱮᱨᱢᱟ ᱫᱷᱩᱨᱭᱟᱹ ᱯᱚᱴᱚᱢ ᱠᱟᱛᱮᱫ ᱞᱮ ᱫᱚᱦᱚ ᱟᱠᱟᱫᱟ ᱚᱠᱟᱥᱮᱱ ᱪᱚᱝ ᱦᱟᱸᱜ ᱞᱮ ᱮᱨ ᱜᱤᱰᱤ ᱠᱟᱜ ᱠᱟᱱ ᱚᱠᱟ ᱞᱮᱠᱟ ᱵᱚᱦᱚᱜ ᱫᱚ ᱞᱟᱛᱟᱨᱚᱜ ᱠᱟᱱᱟ ᱥᱮ ᱮᱴᱟᱜ ᱥᱮᱱ ᱥᱟᱭᱤᱰᱚᱜ ᱠᱟᱱᱟ ᱥᱮ ᱚᱠᱟ ᱞᱮᱠᱟ ᱥᱮᱡ ᱪᱚᱝ ᱵᱤᱫᱚᱜ ᱠᱟᱱᱟ ᱚᱱᱟᱠᱚ ᱡᱟᱛᱮ ᱥᱚᱡᱷᱮ ᱟᱨ ᱵᱮᱥ ᱠᱷᱚᱱ ᱚᱢᱚᱱ ᱠᱚᱜᱢᱟ ᱚᱱᱟ ᱞᱟᱹᱜᱤᱫ ᱱᱚᱣᱟ ᱫᱚᱵᱚᱱ ᱱᱚᱣᱟ ᱮᱨᱚᱜ ᱵᱚᱸᱜᱟ ᱫᱚ ᱦᱟᱸᱜ ᱵᱚᱱ ᱮᱨᱚᱜ ᱵᱚᱸᱜᱟᱜ ᱠᱟᱱᱟ ᱚᱱᱟ ᱛᱟᱭᱱᱚᱢ ᱚᱱᱟ ᱛᱟᱭᱱᱚᱢ ᱫᱚ ᱦᱤᱡᱩᱜ ᱠᱟᱱ ᱛᱟᱵᱚᱱᱟ ᱟᱵᱚᱱᱟᱜ ᱱᱚᱣᱟ ᱥᱚᱦᱚᱨᱟᱭ ᱵᱚᱸᱜᱟ ᱥᱚᱦᱨᱟᱭ ᱵᱚᱸᱜᱟ ᱫᱚ ᱦᱟᱸᱜ ᱦᱮᱡ ᱮᱱ ᱛᱟᱵᱚᱱᱟ ᱚᱱᱟ ᱦᱮᱡ ᱞᱮᱱᱠᱷᱟᱱ ᱜᱮ ᱵᱟᱫᱽ ᱵᱟᱭᱦᱟᱲ ᱨᱮ ᱦᱟᱹᱲᱭᱟᱹᱨ ᱜᱮ ᱦᱩᱲᱩ ᱦᱟᱸᱜ ᱱᱮ ᱜᱮᱞᱮ ᱠᱚᱯᱮ ᱞᱟᱹᱜᱤᱫᱚᱜ ᱠᱟᱱᱟ ᱦᱟᱸᱜ ᱚᱱᱟ ᱜᱮᱞᱮ ᱠᱚᱯᱮ ᱚᱠᱛᱚ ᱨᱮᱜᱮ ᱦᱟᱸᱜ ᱟᱵᱚ ᱢᱤᱫᱴᱟᱝ ᱥᱚᱦᱚᱨᱟᱭ ᱵᱚᱸᱜᱟ ᱨᱮᱵᱚᱱ ᱥᱚᱦᱚᱨᱟᱭᱚᱜᱼᱟ ᱡᱟᱦᱟᱸ ᱫᱚ ᱢᱚᱬᱮ ᱥᱤᱝ ᱢᱚᱬᱮ ᱧᱤᱫᱟᱹ ᱦᱟᱸᱜ ᱵᱚᱱ ᱥᱚᱦᱨᱟᱭᱚᱜᱼᱟ ᱟᱫᱚ ᱮᱱᱠᱷᱟᱱ ᱚᱱᱟ ᱜᱚᱰ ᱵᱚᱸᱜᱟ ᱟᱵᱚᱱ ᱦᱟᱸᱜ ᱚᱱᱠᱟᱜᱮ ᱢᱟᱺᱡᱷᱤ ᱢᱟᱯᱟᱡᱤ ᱠᱚ ᱱᱟᱹᱱᱤ ᱥᱟᱹᱱᱤᱠᱚ ᱟᱛᱩ ᱥᱳᱞᱳᱟᱱᱟ ᱦᱟᱸᱜ ᱠᱚ ᱫᱩᱲᱩᱵ ᱡᱟᱣᱨᱟ ᱠᱟᱛᱮᱫ ᱢᱟᱡᱷᱤ ᱴᱷᱟᱶ ᱨᱮ ᱥᱮ ᱢᱟᱺᱡᱷᱤ ᱨᱟᱪᱟᱨᱮ ᱦᱟᱸᱜ ᱫᱩᱲᱩᱵ ᱠᱟᱛᱮᱫ ᱵᱚᱱ ᱜᱟᱞᱢᱟᱨᱟᱣ ᱜᱚᱴᱟ ᱠᱮᱫᱟ ᱚᱠᱟ ᱦᱤᱞᱳᱜ ᱵᱚᱱ ᱜᱚᱴ ᱵᱚ ᱜᱚᱴ ᱵᱚᱸᱜᱟᱜᱼᱟ ᱟᱫᱚ ᱜᱚᱰ ᱵᱚᱸᱜᱟ ᱦᱟᱸᱜ ᱵᱚᱱ ᱜᱚᱰ ᱵᱚᱸᱜᱟᱭᱮᱱ ᱜᱮ ᱜᱚᱰ ᱵᱚᱸᱜᱟ ᱫᱚ ᱥᱚᱦᱨᱟᱭ ᱵᱚᱸᱜᱟ ᱨᱮᱜᱮ ᱟᱫᱚ ᱩᱱᱥᱩᱢᱟᱹᱭ ᱫᱚ ᱱᱟᱜ ᱱᱚᱣᱟ ᱡᱟᱦᱟᱸ ᱦᱟᱹᱲᱭᱟᱨ ᱜᱮ ᱞᱮᱜᱮᱡ ᱞᱮᱜᱮᱡ ᱵᱟᱹᱫᱽ ᱵᱟᱹᱭᱦᱟᱹᱲ ᱨᱮ ᱦᱩᱲᱩ ᱠᱚ ᱦᱟᱸᱜ ᱜᱮᱞᱮ ᱠᱚᱯᱮᱜ ᱠᱟᱱ ᱫᱚ ᱩᱱᱥᱩᱢᱟᱹᱭ ᱜᱚᱸᱥᱟᱭ ᱠᱚᱦᱚᱸ ᱟᱨᱚ ᱦᱟᱸᱜ ᱵᱚᱱ ᱱᱮᱦᱚᱨᱟᱠᱚ ᱠᱟᱱᱟ ᱢᱟ ᱜᱚᱸᱥᱟᱭ ᱱᱚᱜᱼᱚᱭ ᱞᱮ ᱨᱚᱦᱚᱭ ᱞᱮᱫᱟ ᱧᱮᱞᱮᱫᱟᱞᱮ ᱦᱟᱲᱭᱟᱨ ᱜᱮ ᱱᱚᱣᱟ ᱫᱚ ᱜᱮᱞᱮ ᱠᱚᱯᱮ ᱠᱚᱜ ᱛᱟᱞᱮᱢᱟ ᱡᱟᱦᱟᱱᱤᱡ ᱜᱮ ᱡᱤᱱᱛᱤ ᱯᱤᱯᱲᱤ ᱱᱚᱣᱟ ᱦᱚᱭ ᱦᱤᱸᱥᱤᱫ ᱨᱮᱱ ᱡᱟᱦᱟᱸᱭᱻ ᱛᱤᱡᱩ ᱠᱚ ᱦᱮᱱᱟᱜ ᱟᱠᱟᱫ ᱠᱚᱣᱟ ᱵᱟᱹᱲᱤᱡ ᱛᱤᱡᱩ ᱠᱚ ᱵᱟᱹᱲᱤᱡ ᱡᱤᱭᱟᱹᱞᱤ ᱠᱚ ᱡᱟᱛᱮ ᱟᱞᱚ ᱠᱚ ᱞᱚᱥᱠᱟᱱ ᱛᱟᱞᱮᱢᱟ ᱟᱞᱚ ᱠᱚ ᱵᱟᱹᱲᱤᱡ ᱛᱟᱞᱮᱢᱟ ᱚᱱᱟ ᱞᱟᱹᱜᱤᱫᱛᱮ ᱚᱱᱟ ᱵᱚᱸᱜᱟ ᱫᱚ ᱦᱟᱸᱜᱼᱵᱚᱱ ᱵᱚᱸᱜᱟᱭᱮᱱ ᱜᱮ ᱟᱫᱚ ᱵᱮᱥ ᱚᱱᱠᱟ ᱠᱟᱛᱮᱫ ᱢᱚᱬᱮ ᱫᱤᱱ ᱢᱚᱬᱮ ᱧᱤᱫᱟᱹᱵᱚᱱ ᱥᱚᱦᱚᱨᱟᱭᱮᱱᱟ ᱯᱟᱨᱚᱢᱮᱱ ᱛᱟᱵᱚᱱᱟ ᱨᱟᱹᱥᱠᱟᱹᱜᱮ ᱟᱫᱚ ᱚᱱᱟ ᱯᱚᱨᱮ ᱫᱚ ᱦᱟᱸᱜ ᱥᱮᱴᱮᱨᱚᱜ ᱛᱟᱵᱚᱱᱟ ᱟᱫᱚ ᱢᱟᱜᱷᱤ ᱵᱚᱸᱜᱟ ᱢᱟᱜᱽ ᱵᱚᱸᱜᱟ ᱩᱱᱫᱚ ᱦᱟᱸᱜ ᱦᱩᱲᱩ ᱫᱚ ᱜᱮᱞᱮ ᱵᱤᱞᱤᱜ ᱠᱟᱱ ᱛᱟᱵᱚᱱᱟ ᱩᱱᱫᱚ ᱦᱩᱲᱩ ᱵᱚᱱ ᱦᱟᱸᱜ ᱵᱚᱱ ᱤᱨᱚᱜᱼᱟ ᱤᱨ ᱥᱟᱢᱟᱴᱟᱣ ᱮᱫᱟᱵᱚᱱ ᱤᱨ ᱥᱟᱢᱴᱟᱣ ᱠᱟᱛᱮᱫ ᱦᱟᱸᱜ ᱩᱱ ᱥᱩᱢᱟᱭ ᱤᱨᱚᱜ ᱞᱟᱹᱜᱤᱫᱚᱜ ᱠᱟᱱᱟ ᱵᱚᱱ ᱩᱱᱦᱚᱸ ᱢᱚᱦᱟ ᱢᱟᱹᱜᱷᱤ ᱵᱚᱸᱜᱟ ᱨᱮ ᱦᱟᱸᱜ ᱢᱟᱜᱽ ᱵᱟᱸᱜᱟ ᱨᱮ ᱢᱟᱜᱷᱤ ᱵᱚᱸᱜᱟ ᱦᱟᱸᱜ ᱵᱚᱱ ᱞᱟᱹᱭᱮ ᱠᱟᱱᱟ ᱢᱟ ᱜᱚᱸᱥᱟᱭ ᱱᱚᱜᱼᱚᱭ ᱱᱟᱭ ᱱᱟᱯᱟᱭᱛᱮ ᱦᱩᱲᱩ ᱫᱚ ᱜᱮᱞᱮ ᱵᱤᱞᱤᱭ ᱠᱟᱱ ᱛᱟᱞᱮᱭᱟ ᱱᱚᱣᱟ ᱫᱚ ᱱᱟᱯᱟᱭ ᱛᱮᱜᱮᱞᱮ ᱟᱞᱮᱞᱮ ᱤᱨ ᱨᱟᱠᱟᱯ ᱫᱟᱲᱮᱭᱟᱜ ᱢᱟ ᱠᱷᱟᱹᱨᱟᱭ ᱨᱮ ᱫᱟᱞ ᱢᱟᱸᱰᱟ ᱠᱟᱛᱮᱫ ᱟᱨᱚ ᱯᱚᱴᱚᱢ ᱵᱟᱸᱫᱤ ᱠᱟᱛᱮᱫ ᱞᱮ ᱫᱚᱦᱚ ᱫᱟᱲᱮᱭᱟᱜᱼᱢᱟ ᱱᱚᱣᱟ ᱦᱚᱸ ᱟᱪᱤᱢᱴᱤ ᱮᱻ ᱯᱤᱯᱲᱤ ᱨᱚᱜᱽᱵᱤᱜᱷᱤᱱ ᱟᱞᱚ ᱦᱩᱭᱩᱜ ᱢᱟ ᱱᱚᱣᱟ ᱦᱩᱲᱩᱨᱮ ᱡᱟᱛᱮ ᱠᱟᱞᱚᱢ ᱦᱚᱸ ᱱᱚᱝᱠᱟᱜᱮ ᱱᱚᱣᱟ ᱦᱩᱲᱩ ᱨᱮᱱᱟᱜ ᱟᱨᱚ ᱡᱟᱱᱟᱢᱚᱜ ᱛᱟᱞᱮᱢᱟ ᱚᱱᱟ ᱞᱟᱜᱤᱫ ᱛᱮ ᱢᱟᱜᱷᱤ ᱵᱚᱸᱜᱟ ᱦᱚᱸᱵᱚᱱ ᱵᱚᱸᱜᱟ ᱦᱟᱫ ᱜᱮ ᱚᱱᱟ ᱠᱚᱜᱮ ᱟᱵᱚᱣᱟᱜ ᱱᱮᱦᱚᱨ ᱫᱚ ᱠᱟᱱᱟ ᱟᱫᱚ ᱢᱟᱨᱟᱝ ᱩᱛᱟᱹᱨ ᱫᱷᱚᱨᱚᱢ ᱴᱷᱟᱶ ᱫᱚ ᱦᱩᱭᱩᱜ ᱠᱟᱱ ᱛᱟᱵᱚᱱᱟ ᱢᱟᱺᱡᱷᱤ ᱛᱷᱟᱱ ᱱᱚᱣᱟ ᱢᱟᱺᱡᱷᱤ ᱛᱷᱟᱱ ᱨᱮᱜᱮ ᱥᱟᱱᱟᱢᱟᱜ ᱵᱚᱱ ᱫᱷᱚᱨᱚᱢ ᱨᱮᱱᱟᱜ ᱱᱮᱦᱚᱨ ᱟᱹᱛᱩ ᱨᱮᱱᱟᱜ ᱫᱩᱠ ᱥᱩᱠ ᱢᱟᱡᱷᱤ ᱴᱷᱟᱶ ᱨᱮᱜᱮ ᱡᱟᱦᱟᱸ ᱠᱟᱣᱡᱟ ᱠᱟᱯᱷᱟᱨᱤ ᱦᱚᱭ ᱦᱤᱸᱥᱤᱫ ᱵᱟᱹᱲᱤᱡ ᱟᱠᱟᱱᱟ ᱟᱛᱩ ᱴᱚᱞᱟᱨᱮ ᱨᱚᱜᱽᱵᱤᱜᱷᱤᱱ ᱦᱩᱭ ᱟᱠᱟᱱᱟ ᱱᱚᱸᱰᱮᱜᱮ ᱜᱚᱴᱟ ᱵᱩᱴᱟ ᱹᱠᱟᱛᱮᱫ ᱟᱵᱚᱵᱚᱱ ᱱᱮᱦᱚᱨᱚᱜᱼᱟ ᱟᱨ ᱱᱚᱣᱟ ᱱᱮᱦᱚᱨ ᱟᱛᱮᱫ ᱠᱤᱨᱭᱟᱹ ᱠᱟᱛᱮᱫ ᱡᱟᱦᱮᱨ ᱨᱮ ᱪᱟᱞᱟᱣ ᱠᱟᱮᱛᱫ ᱟᱵᱚ ᱫᱟᱜ ᱠᱚᱵᱚᱱ ᱫᱩᱞ ᱞᱮᱠᱷᱟᱱ ᱜᱮ ᱟᱫᱚ ᱟᱵᱚ ᱟᱛᱩ ᱫᱚ ᱱᱟᱭ ᱱᱟᱯᱟᱭᱛᱮ ᱛᱟᱦᱮᱱᱟ ᱟᱨ ᱱᱚᱣᱟ ᱠᱚ ᱢᱮᱸᱫ ᱢᱮᱸᱫ ᱛᱮᱜᱮ ᱵᱚᱱ ᱧᱮᱞᱟ ᱟᱫᱚ ᱱᱤᱭᱟ ᱠᱚ ᱢᱮᱱ ᱠᱟᱛᱮᱫ ᱜᱮ ᱫᱷᱚᱨᱚᱢ ᱨᱮᱱᱟᱜ ᱟᱠᱷᱲᱟ ᱥᱮ ᱟᱵᱚᱣᱟᱜ ᱟᱪᱟᱨ ᱵᱤᱪᱟᱹᱨ ᱠᱚᱫᱚ ᱦᱟᱸᱜ ᱱᱚᱸᱰᱮ ᱜᱮᱵᱚᱱ ᱢᱩᱪᱟᱹᱫ ᱠᱮᱫ ᱜᱮ